ᱦᱮᱞᱳᱼᱳ ᱠᱮᱵ ᱰᱨᱟᱭᱵᱷᱟᱨ ᱤᱧ ᱫᱮᱵᱩᱧ ᱞᱟᱹᱭ ᱮᱫᱟ ᱤᱧ ᱵᱟᱵᱟ ᱤᱧ ᱜᱚᱜᱚ ᱛᱟᱠᱤᱱ ᱨᱮᱥᱤᱵᱷ ᱟᱹᱜᱩ ᱠᱟᱛᱮᱫ ᱤᱧ ᱴᱷᱮᱱ ᱟᱹᱜᱩ ᱦᱚᱴᱚ ᱦᱩᱭᱩᱜ ᱛᱟᱢᱟ ᱟᱨ ᱫᱩᱨᱚᱛᱛᱚᱧ ᱤᱧ ᱞᱟᱹᱭ ᱟᱢ ᱠᱟᱱᱟ ᱵᱤᱥ ᱠᱤᱞᱳᱢᱤᱴᱟᱨ ᱢᱮᱱᱟᱜ ᱟᱠᱟᱫᱟ ᱟᱢ ᱵᱷᱟᱲᱟ ᱛᱤᱱᱟᱹᱜ ᱮᱢ ᱦᱟᱛᱟᱣᱟ ᱡᱟᱭᱜᱟ ᱫᱚ ᱦᱩᱭᱩᱜ ᱠᱟᱱᱟ ᱜᱩᱥᱠᱚᱨᱟ ᱠᱷᱚᱱ ᱟᱢ ᱵᱳᱞᱯᱩᱨ ᱦᱟᱹᱵᱤᱡ ᱟᱹᱜᱩ ᱦᱚᱴᱚ ᱦᱩᱭᱩᱜ ᱛᱟᱢᱟ ᱤᱧ ᱵᱟᱵᱟ ᱛᱟᱹᱠᱤᱱ ᱠᱤᱱ ᱦᱤᱡᱩᱜᱼᱟ ᱟᱢᱟᱜ ᱵᱷᱟᱲᱟ ᱞᱟᱹᱭ ᱛᱟᱢ